ᱦᱮᱸ ᱦᱮᱸ ᱤᱧᱫᱚ ᱠᱷᱚᱵᱚᱨ ᱯᱚᱛᱨᱤᱠᱟ ᱠᱷᱚᱵᱚᱨ ᱠᱟᱜᱚᱡᱽ ᱥᱟᱶ ᱥᱟᱨ ᱥᱟᱹᱜᱩᱱ ᱠᱷᱚᱵᱚᱨ ᱠᱟᱜᱚᱡᱽ ᱡᱟᱦᱟᱸ ᱫᱚᱠᱚ ᱢᱮᱛᱟᱜ ᱠᱟᱱ ᱚᱱᱟ ᱠᱚᱫᱚᱧ ᱠᱩᱥᱤ ᱵᱟᱲᱟᱣᱟᱜ ᱜᱮᱭᱟ ᱮᱱᱠᱷᱟᱱ ᱚᱱᱟᱨᱮ ᱡᱟᱦᱟᱸ ᱮᱸᱴᱠᱮᱴᱚᱬᱮ ᱵᱟ ᱡᱟᱦᱟᱱᱟᱜ ᱪᱟᱹᱠᱨᱤ ᱮᱢᱟᱱ ᱠᱚ ᱡᱟᱦᱟᱱᱟᱜ ᱚᱜᱷᱚᱴᱚᱱ ᱜᱷᱚᱴᱟᱣ ᱞᱮᱱᱠᱷᱟᱱ ᱡᱟᱦᱟᱸ ᱫᱚ ᱠᱷᱚᱵᱚᱨ ᱠᱟᱜᱚᱡᱽ ᱨᱮᱠᱚ ᱪᱷᱟᱯᱟ ᱟᱠᱟᱫ ᱚᱱᱟ ᱠᱚᱜᱮ ᱧᱟᱢ ᱞᱮᱱᱠᱷᱟᱱ ᱯᱟᱲᱦᱟᱣ ᱞᱮᱱᱠᱷᱟᱱ ᱠᱚ ᱠᱷᱚᱵᱚᱨ ᱫᱚᱵᱚᱱ ᱵᱟᱰᱟᱭ ᱧᱟᱢᱟ ᱚᱱᱟ ᱚᱱᱟ ᱛᱮᱜᱮ ᱤᱧᱫᱩᱧ ᱢᱮᱱᱟ ᱠᱷᱚᱵᱚᱨ ᱠᱟᱜᱚᱡᱽ ᱠᱚᱫᱚ ᱤᱧ ᱴᱷᱮᱱ ᱫᱚ ᱟᱵᱚ ᱡᱟᱦᱟᱸ ᱟᱞᱮ ᱡᱟᱦᱟᱸ ᱢᱟᱱᱮ ᱡᱟᱦᱟᱸ ᱫᱤᱥᱚᱢ ᱨᱮᱱᱟᱜ ᱜᱮ ᱠᱷᱚᱵᱚᱨ ᱯᱚᱛᱨᱤᱠᱟ ᱠᱟᱜᱚᱡᱽ ᱧᱟᱢ ᱞᱮᱱᱠᱷᱟᱱ ᱫᱚ ᱟᱹᱰᱤ ᱵᱩᱜᱤᱭᱟ ᱟᱨ ᱚᱱᱟ ᱠᱚᱛᱮᱜᱮ ᱤᱧᱫᱚ ᱠᱷᱚᱵᱚᱨ ᱠᱟᱜᱚᱡᱽ ᱫᱚᱧ ᱠᱩᱥᱤᱭᱟᱜᱼᱟ ᱟᱨ ᱤᱧᱫᱩᱧ ᱢᱮᱱᱟ ᱠᱷᱚᱵᱚᱨ ᱠᱟᱜᱚᱡᱽ ᱯᱟᱲᱦᱟᱣ ᱫᱚ ᱵᱩᱜᱤ ᱜᱮᱭᱟ ᱟᱫᱚ ᱡᱚᱛᱚ ᱦᱚᱲ ᱵᱚᱱ ᱯᱟᱲᱦᱟᱜᱼᱟ ᱟᱨ ᱤᱧᱦᱚᱸ ᱠᱷᱚᱵᱚᱨ ᱠᱟᱜᱚᱡᱽ ᱫᱚᱧ ᱠᱩᱥᱤᱭᱟᱜ ᱜᱮᱭᱟ ᱡᱟᱦᱟᱸ ᱮᱸᱴᱠᱮᱴᱚᱬᱮ ᱵᱟᱰᱟᱭᱚᱜ ᱢᱟ